ᱛᱮᱦᱮᱧᱟᱜ ᱡᱮᱜᱮᱛ ᱡᱟᱠᱟᱛ ᱨᱮᱱ ᱥᱟᱱᱛᱟᱲᱤ ᱯᱟᱹᱨᱥᱤ ᱨᱚᱲ ᱠᱚᱫᱚ ᱠᱚ ᱪᱮᱠᱟ ᱨᱮ ᱞᱮᱠᱟ ᱥᱟᱯᱲᱟᱣ ᱟᱠᱟᱱᱟ ᱠᱚ ᱪᱤᱠᱟᱹᱛᱮ ᱢᱟᱱᱮ ᱟᱹᱰᱤ ᱟᱭᱢᱟ ᱟᱭᱢᱟ ᱢᱟᱨᱟᱝ ᱟᱜ ᱢᱟᱱᱮ ᱢᱟᱨᱟᱝ ᱢᱟᱨᱟᱝ ᱦᱚᱲ ᱠᱚ ᱥᱚᱨᱠᱟᱨᱮᱭᱟᱜ ᱱᱮᱛᱟ ᱴᱷᱮᱱ ᱠᱷᱚᱱ ᱟᱫᱨᱟᱥ ᱢᱮᱱᱟᱜᱼᱟ ᱠᱤ ᱢᱟᱱᱮ ᱟᱞᱮᱭᱟᱜ ᱥᱟᱱᱛᱟᱲ ᱢᱟᱱᱮ ᱤᱭᱟᱹ ᱨᱮ ᱚᱞᱛᱮ ᱛᱟᱦᱮᱱᱢᱟ ᱟᱨ ᱢᱟᱱᱮ ᱱᱚᱣᱟ ᱥᱟᱱᱛᱟᱲ ᱫᱚ ᱟᱹᱰᱤᱜᱮ ᱢᱟᱱᱮᱧ ᱧᱩᱛᱩᱢ ᱤᱭᱟᱹ ᱠᱟᱱᱟ ᱢᱟᱲᱟᱝ ᱫᱚ ᱵᱟᱭ ᱛᱟᱦᱮᱸ ᱞᱮᱱᱟ ᱚᱱᱟᱛᱮ ᱟᱹᱰᱤ ᱜᱟᱱ ᱠᱚ ᱤᱭᱟᱹ ᱟᱠᱟᱜᱼᱟ ᱚᱱᱟ ᱠᱷᱟᱹᱛᱤᱨ ᱚᱱᱟ ᱫᱚ ᱠᱤ ᱤᱭᱟᱹ ᱢᱮᱱᱟᱜᱼᱟ ᱚᱱᱟᱛᱮ ᱱᱚᱣᱟ ᱥᱟᱱᱛᱟᱲ ᱫᱚ ᱡᱮᱜᱮᱛ ᱡᱟᱠᱟᱛ ᱤᱭᱟᱹ ᱢᱮᱱᱟᱜᱼᱟ